ᱵᱟᱝ ᱤᱧᱫᱚ ᱚᱱᱠᱟ ᱚᱥᱩᱵᱤᱫᱟ ᱨᱮᱫᱚ ᱵᱟᱹᱧ ᱧᱩᱨ ᱟᱠᱟᱱᱟ ᱪᱮᱫᱟᱜ ᱥᱮ ᱟᱞᱮᱭᱟᱜ ᱦᱚᱥᱯᱟᱴᱟᱞ ᱨᱮᱫᱚ ᱵᱮᱰ ᱳᱠᱥᱤᱡᱮᱱ ᱥᱮᱞᱮᱱᱰᱟᱨ ᱳᱯᱨᱮᱥᱟᱱ ᱨᱮᱭᱟᱜ ᱥᱟᱯᱟᱵ ᱠᱚ ᱡᱚᱛᱚ ᱜᱮ ᱢᱮᱱᱟᱜ ᱟᱠᱟᱫᱟ ᱚᱱᱟᱛᱮ ᱤᱧᱟ ᱜ ᱫᱚ ᱚᱥᱩᱵᱤᱫᱟ ᱫᱚ ᱵᱟᱝ ᱦᱩᱭ ᱟᱠᱟᱱ ᱛᱤᱧᱟ